ᱪᱮᱭᱟᱨ ᱫᱚ ᱟᱵᱚᱣᱟᱜ ᱟᱹᱰᱤ ᱥᱩᱵᱤᱫᱟ ᱡᱤᱱᱤᱥ ᱠᱟᱱᱟ ᱪᱮᱭᱟᱨ ᱡᱮᱢᱚᱱ ᱡᱟᱦᱟᱸ ᱢᱤᱫ ᱡᱟᱭᱜᱟᱨᱮ ᱩᱢᱩᱞ ᱨᱮ ᱫᱩᱲᱩᱵ ᱠᱟᱱᱟ ᱚᱸᱰᱮ ᱠᱷᱚᱱᱟᱜ ᱡᱩᱫᱤ ᱥᱤᱛᱩᱝ ᱵᱩᱡᱷᱟᱹᱣ ᱮ ᱠᱟᱱᱟ ᱛᱟᱦᱚᱞᱮ ᱚᱱᱟ ᱪᱮᱭᱟᱨ ᱥᱤᱛᱩᱝ ᱨᱮ ᱤᱫᱤ ᱠᱟᱛᱮ ᱚᱸᱰᱮ ᱫᱩᱲᱩᱵ ᱠᱩᱞᱟᱹᱜᱼᱟ ᱤᱭᱟᱨᱯᱚᱨᱮ ᱪᱮᱭᱟᱨ ᱫᱚ ᱟᱵᱚ ᱵᱟᱦᱨᱮ ᱨᱮ ᱨᱟᱪᱟ ᱨᱮᱦᱚᱸ ᱵᱚᱱ ᱫᱩᱲᱩᱵ ᱫᱟᱲᱮᱜᱼᱟ ᱚᱸᱰᱮ ᱠᱷᱚᱱᱟᱜ ᱡᱩᱫᱤ ᱢᱮᱱᱟ ᱵᱚᱱ ᱡᱤᱫᱤ ᱵᱟ ᱚᱲᱟᱜ ᱵᱷᱤᱛᱤᱨ ᱨᱤᱧ ᱵᱚᱞᱚᱜᱼᱟ ᱚᱲᱟᱜ ᱵᱷᱤᱛᱟᱹᱨ ᱨᱮᱦᱚᱸ ᱟᱵᱚ ᱪᱮᱭᱟᱨ ᱨᱮ ᱫᱩᱲᱩᱵ ᱵᱚᱱ ᱫᱟᱲᱮᱭᱟᱜᱼᱟ ᱟᱨ ᱪᱮᱭᱟᱨ ᱫᱚ ᱟᱵᱚᱣᱟᱜ ᱨᱮᱜᱮ ᱠᱟᱱ ᱜᱮᱭᱟ ᱡᱮᱢᱚᱱ ᱵᱟᱯᱞᱟ ᱵᱤᱦᱟᱹ ᱱᱚᱣᱟ ᱨᱮᱦᱚᱸ ᱟᱭᱢᱟ ᱜᱟᱱ ᱵᱷᱚᱸᱡᱽ ᱢᱮᱱᱟᱜᱼᱟ ᱥᱮ ᱯᱮᱲᱟ ᱯᱟᱹᱲᱦᱟᱹ ᱠᱚ ᱦᱤᱡᱩᱜᱼᱟ ᱩᱱ ᱨᱮᱦᱟᱸᱜ ᱟᱵᱚ ᱪᱮᱭᱟᱨ ᱟᱭᱢᱟᱜᱟᱱ ᱜᱮ ᱫᱚᱨᱠᱟᱨᱚᱜ ᱠᱟᱱᱟ ᱟᱨ ᱪᱮᱭᱟᱨ ᱫᱚ ᱡᱟᱦᱟᱸ ᱨᱮᱜᱮ ᱱᱚᱣᱟ ᱢᱤᱴᱤᱝ ᱢᱤᱪᱷᱤᱞ ᱱᱚᱣᱟ ᱨᱮᱦᱚᱸ ᱢᱤᱫᱴᱮᱱ ᱪᱮᱭᱟᱨ ᱫᱚᱨᱠᱟᱨ ᱜᱮᱭᱟ ᱟᱨ ᱱᱚᱜᱼᱚᱭ ᱡᱮ ᱢᱤᱫᱴᱟᱝ ᱯᱷᱩᱴᱵᱚᱞ ᱠᱷᱮᱞᱟ ᱫᱷᱩᱞᱟ ᱱᱚᱰᱮ ᱦᱚᱸ ᱡᱮᱢᱚᱱ ᱠᱚᱢᱤᱴᱤ ᱚᱯᱷᱤᱥ ᱨᱮ ᱪᱮᱭᱟᱨ ᱫᱚᱨᱠᱟᱨᱟ ᱪᱮᱭᱟᱨ ᱫᱚ ᱟᱹᱰᱤ ᱟᱹᱰᱤ ᱠᱟᱹᱢᱤᱭᱟᱱ ᱡᱤᱱᱤᱥ ᱠᱟᱱᱟ ᱪᱮᱭᱟᱨ ᱫᱚ ᱱᱚᱣᱟᱠᱚ ᱠᱟᱹᱢᱤ ᱠᱟᱱ ᱛᱟᱭᱟ